ᱦᱮᱸ ᱤᱧᱟᱹᱜ ᱥᱩᱨ ᱥᱩᱯᱩᱨ ᱴᱚᱴᱷᱟᱨᱮ ᱞᱮᱱᱰᱢᱟᱨᱠ ᱥᱮ ᱩᱭᱦᱟᱹᱨ ᱵᱟᱛᱷᱟᱱ ᱢᱮᱱᱟᱜᱼᱟ ᱡᱟᱦᱟᱸ ᱫᱚ ᱱᱟᱜᱟᱢ ᱟᱱ ᱜᱩᱨᱩᱛᱛᱚ ᱢᱮᱱᱟᱜᱼᱟ ᱥᱤᱞᱫᱟᱹ ᱫᱤᱥᱟᱹᱢ ᱠᱟᱸᱢᱟᱨ ᱵᱟᱸᱫᱤ ᱟᱛᱳ ᱨᱮ ᱡᱟᱦᱟᱸ ᱫᱚ ᱠᱚᱵᱤᱜᱩᱨᱩ ᱢᱮᱱᱛᱮ ᱵᱚᱱ ᱵᱟᱰᱟᱭᱮ ᱠᱟᱱᱟ ᱡᱟᱦᱟᱸᱭᱟᱜ ᱧᱩᱛᱩᱢ ᱫᱚ ᱥᱟᱹᱫᱷᱩ ᱨᱟᱢᱪᱟᱸᱫᱽ ᱢᱩᱨᱢᱩ ᱩᱱᱤᱭᱟᱜ ᱱᱟᱜᱟᱢ ᱫᱚ ᱥᱟᱱᱛᱟᱲ ᱥᱟᱶᱛᱟ ᱞᱟᱹᱜᱤᱫ ᱟᱹᱰᱤᱜᱮ ᱰᱷᱮᱨ ᱟ ᱥᱟᱱᱛᱟᱲ ᱥᱟᱶᱛᱟ ᱡᱚᱠᱷᱚᱱ ᱵᱷᱳᱨ ᱠᱚᱞᱤ ᱡᱩᱜᱽᱨᱮ ᱵᱚᱞᱚ ᱚᱠᱛᱚ ᱱᱩᱭ ᱥᱟᱹᱫᱷᱩ ᱨᱟᱢᱪᱟᱸᱫᱽ ᱢᱩᱨᱢᱩ ᱚᱰᱮᱸ ᱠᱷᱚᱱ ᱥᱟᱶᱛᱟ ᱥᱚᱢᱟᱡᱽ ᱰᱩᱵᱩᱡ ᱠᱷᱚᱱ ᱚᱣᱟᱨ ᱨᱟᱠᱟᱵ ᱞᱟᱹᱜᱤᱫ ᱟᱵᱚ ᱠᱚ ᱛᱟᱞᱟᱨᱮ ᱚᱞ ᱟᱠᱷᱚᱨ ᱩᱰᱩᱜ ᱨᱮᱭᱟᱜ ᱮ ᱠᱩᱨᱩᱢᱩᱴᱩ ᱞᱮᱫᱼᱟ ᱚᱱᱠᱟᱜᱮ ᱟᱭᱢᱟ ᱠᱟᱹᱢᱤᱦᱚᱨᱟ ᱠᱚᱭ ᱮᱢ ᱞᱮᱫᱼᱟ ᱱᱚᱣᱟ ᱥᱟᱶᱛᱟ ᱞᱟᱹᱜᱤᱫ ᱦᱮᱸ ᱤᱧ ᱦᱚᱸ ᱚᱱᱟ ᱴᱚᱴᱷᱟᱨᱮ ᱥᱮᱱ ᱠᱟᱛᱮᱫ ᱚᱱᱟ ᱠᱩᱧ ᱧᱮᱞ ᱟᱠᱟᱫᱟ ᱥᱮᱧ ᱵᱟᱰᱟᱭ ᱟᱠᱟᱱᱟ